ᱤᱧ ᱢᱤᱫᱴᱟᱝ ᱦᱮᱰ ᱯᱷᱳᱱ ᱤᱧ ᱦᱟᱛᱟᱣ ᱞᱮᱫᱟ ᱵᱞᱩᱴᱩᱛᱷ ᱦᱮᱰᱯᱷᱳᱱ ᱢᱤᱫ ᱦᱩᱭᱮᱱ ᱛᱤᱧᱟ ᱪᱷᱚ ᱢᱟᱥ ᱞᱟᱦᱟᱨᱤᱧ ᱦᱟᱛᱟᱣ ᱞᱮᱫᱟ ᱟᱨ ᱢᱟᱱᱮ ᱚᱱᱟ ᱦᱮᱰᱯᱷᱳᱱ ᱦᱟᱛᱟᱣ ᱠᱟᱛᱮᱫ ᱟᱨᱠᱤ ᱟᱹᱰᱤ ᱵᱷᱟᱹᱜᱮᱧ ᱵᱩᱡᱷᱟᱹᱣ ᱠᱮᱫᱟ ᱟᱭᱢᱟ ᱫᱤᱱ ᱪᱟᱞᱟᱣ ᱮᱱ ᱛᱤᱧᱟᱹ ᱟᱨ ᱢᱟᱱᱮ ᱦᱩᱭᱩᱜ ᱠᱟᱱᱟ ᱪᱷᱚ ᱢᱟᱥ ᱛᱷᱮᱠᱮ ᱥᱟᱛ ᱢᱟᱥ ᱦᱩᱭᱩᱜ ᱠᱟᱱᱟ ᱟᱨ ᱢᱤᱫ ᱥᱟᱭ ᱴᱟᱠᱟ ᱛᱤᱧ ᱦᱟᱛᱟᱣ ᱞᱮᱫᱟ ᱟᱨ ᱚᱱᱟ ᱦᱮᱰᱯᱷᱳᱱ ᱫᱚ ᱟᱸᱡᱚᱢ ᱠᱟᱛᱮᱫ ᱟᱨᱠᱤ ᱟᱹᱰᱤ ᱵᱮᱥᱤᱧ ᱵᱩᱡᱷᱟᱹᱣᱫᱟ ᱟᱨ ᱵᱮᱥ ᱫᱚ ᱪᱮᱫ ᱞᱮᱠᱟ ᱥᱟᱣᱩᱱᱰ ᱦᱚᱸ ᱟᱹᱰᱤ ᱢᱚᱡᱽ ᱟᱸᱡᱚᱢᱚᱜ ᱠᱟᱱ ᱛᱟᱦᱮᱱᱟ ᱟᱨ ᱡᱟᱦᱟᱱᱟᱜ ᱠᱟᱹᱢᱤ ᱠᱟᱹᱢᱤ ᱛᱩᱞᱩᱡ ᱦᱚᱸ ᱞᱩᱛᱩᱨ ᱨᱮ ᱞᱟᱜᱟᱣ ᱠᱟᱜ ᱠᱷᱟᱡ ᱵᱮᱥ ᱴᱷᱤᱠᱮᱢ ᱟᱸᱡᱚᱢᱟ ᱟᱨ ᱟᱸᱡᱚᱢ ᱥᱮ ᱨᱮ ᱧ ᱠᱚ ᱦᱚᱸ ᱥᱟᱣᱩᱱᱰ ᱢᱚᱡᱽ ᱛᱮᱢ ᱯᱩᱥᱴᱟᱹᱣ ᱛᱮ ᱟᱸᱡᱚᱢᱚᱜ ᱠᱟᱱ ᱛᱟᱦᱮᱱᱟ ᱟᱨ ᱟᱸᱡᱚᱢ ᱠᱟᱛᱮᱫ ᱟᱹᱰᱤ ᱵᱮᱥ ᱤᱧ ᱵᱩᱡᱷᱟᱹᱣ ᱮᱫ ᱠᱟᱱ ᱛᱟᱦᱮᱱᱟ ᱟᱨ ᱫᱚ ᱡᱟᱦᱟᱱᱟᱜ ᱠᱟᱹᱢᱤ ᱠᱟᱹᱢᱤ ᱛᱩᱞᱩᱡ ᱦᱚᱸ ᱟᱨᱠᱤ ᱵᱚᱱ ᱟᱸᱡᱚᱢ ᱫᱟᱲᱮᱭᱟᱜᱼᱟ ᱟᱨ ᱯᱷᱳᱱ ᱠᱟᱛᱮᱜ ᱨᱮᱦᱚᱸ ᱢᱟᱱᱮ ᱥᱟᱭᱤᱰ ᱨᱮᱭᱟᱜ ᱵᱟᱠᱚ ᱰᱤᱥᱴᱟᱵᱽ ᱚᱜᱼᱟ ᱥᱟᱭᱤᱰ ᱨᱮᱭᱟᱜ ᱨᱚᱲ ᱛᱮᱦᱚᱸ ᱵᱟᱵᱚ ᱟᱸᱡᱚᱢ ᱜᱮᱭᱟ ᱱᱚᱣᱟ ᱦᱮᱰᱯᱷᱳᱱ ᱞᱟᱜᱟᱣ ᱠᱟᱛᱮᱫ ᱫᱚ ᱢᱟᱱᱮ ᱵᱟᱵᱚ ᱰᱤᱥᱴᱟᱵᱽ ᱚᱜᱼᱟ ᱯᱷᱳᱱ ᱛᱮᱵᱚ ᱨᱚᱲ ᱨᱮᱦᱚᱸ ᱟᱫᱚ ᱦᱩᱭᱱᱟ ᱟᱭᱢᱟ ᱫᱤᱱ ᱨᱮᱜᱤᱧ ᱦᱟᱛᱟᱣ ᱞᱮᱫᱟ ᱟᱨ ᱟᱹᱰᱤ ᱵᱮᱥ ᱜᱤᱧ ᱵᱩᱡᱷᱟᱹᱣᱫᱟ ᱦᱟᱛᱟᱣ ᱠᱟᱛᱮᱫ ᱨᱮᱦᱚᱸ